ᱟᱞᱮ ᱟᱹᱛᱩ ᱛᱟᱞᱟᱨᱮ ᱥᱤᱫᱩᱼᱠᱟᱹᱱᱩ ᱟᱠᱷᱲᱟ ᱫᱷᱚᱨᱚᱢ ᱟᱠᱷᱲᱟ ᱢᱮᱱᱟᱜ ᱠᱟᱫᱟ ᱚᱱᱟ ᱥᱤᱫᱩᱼᱠᱟᱹᱱᱩ ᱫᱷᱚᱨᱚᱢ ᱟᱠᱷᱲᱟ ᱨᱮᱜᱮ ᱡᱟᱦᱟᱱᱟᱜ ᱜᱮ ᱚᱱᱟ ᱤᱭᱟᱹ ᱨᱮᱜᱮ ᱡᱷᱚᱛᱚ ᱠᱤᱪᱷᱩ ᱜᱟᱞᱢᱟᱨᱟᱣ ᱦᱚᱸ ᱦᱩᱭᱩᱜᱼᱟ ᱟᱨ ᱮᱱᱮᱡ ᱥᱮᱨᱮᱧ ᱞᱟᱭᱼᱞᱟᱠᱪᱟᱨ ᱦᱚᱸ ᱚᱸᱰᱮᱜᱮ ᱦᱩᱭᱩᱜᱼᱟ ᱚᱱᱟ ᱫᱷᱚᱨᱚᱢ ᱟᱠᱷᱲᱟ ᱨᱮᱜᱮ ᱢᱟᱱᱮ ᱠᱟᱹᱢᱤᱦᱚᱨᱟ ᱠᱚᱫᱚ ᱡᱚᱛᱚᱜᱮ ᱚᱱᱟᱛᱮ ᱫᱷᱚᱨᱚᱢ ᱟᱠᱷᱲᱟᱜᱮᱞᱮ ᱤᱭᱟᱹᱭᱟ ᱥᱟᱹᱠᱷᱤ ᱥᱚᱵᱷᱟᱭᱟ ᱟᱨ ᱚᱱᱟ ᱫᱷᱚᱨᱚᱢ ᱟᱠᱷᱲᱟ ᱨᱮᱜᱮ ᱞᱟᱸᱜᱽᱲᱮ ᱦᱚᱸᱞᱮ ᱮᱱᱮᱡᱟ ᱪᱮᱫᱟᱜ ᱥᱮ ᱥᱟᱨᱟᱫᱤᱱᱮᱢ ᱠᱟᱹᱢᱤᱭᱟᱹ ᱠᱟᱹᱢᱤ ᱞᱟᱸᱝᱜᱟ ᱪᱤᱱᱛᱟᱹ ᱦᱤᱡᱩᱜᱼᱟ ᱟᱹᱰᱤ ᱠᱤᱪᱷᱩᱢ ᱩᱭᱦᱟᱹᱨᱟ ᱞᱟᱹᱭᱟᱢ ᱥᱚᱝᱥᱟᱨ ᱨᱮ ᱱᱚᱣᱟ ᱵᱟᱹᱱᱩᱜ ᱠᱟᱫᱟ ᱦᱟᱱᱟ ᱵᱟᱹᱱᱩᱜ ᱠᱟᱫᱟ ᱚᱱᱟ ᱠᱚ ᱪᱤᱱᱛᱟᱹ ᱵᱷᱟᱵᱽᱱᱟ ᱠᱟᱹᱴᱤᱡ ᱫᱮᱭᱟᱭ ᱞᱟᱹᱜᱤᱫ ᱛᱮ ᱟᱹᱭᱩᱵ ᱵᱮᱲᱟ ᱫᱚ ᱞᱟᱸᱜᱽᱲᱮ ᱞᱮ ᱮᱱᱮᱡᱟ ᱡᱟᱦᱟᱸ ᱛᱤᱱᱟᱹᱜ ᱜᱮ ᱛᱤᱱ ᱜᱷᱟᱹᱲᱤᱡ ᱞᱮ ᱫᱟᱲᱮᱭᱟᱫᱟ ᱤᱱ ᱜᱷᱟᱹᱲᱤᱡ ᱞᱟᱸᱝᱜᱟ ᱯᱷᱟᱨᱪᱟ ᱞᱟᱸᱜᱽᱲᱮ ᱮᱱᱮᱡ ᱞᱮᱠᱷᱟᱱ ᱢᱚᱱᱮ ᱠᱚᱦᱚᱸ ᱯᱷᱨᱮᱥ ᱛᱟᱦᱮᱸᱱᱟ ᱟᱨ ᱥᱚᱝᱥᱟᱨ ᱨᱮᱱᱟᱜ ᱪᱤᱱᱛᱟᱹ ᱦᱚᱸ ᱥᱟᱹᱜᱤᱧᱚᱜᱼᱟ ᱟᱨ ᱵᱟᱠᱷᱟᱱ ᱫᱚ ᱡᱩᱫᱤ ᱵᱟᱢ ᱮᱱᱮᱡ ᱥᱮᱨᱮᱧ ᱞᱮᱠᱷᱟᱱ ᱟᱵᱚᱣᱟᱜ ᱮᱱᱮᱡ ᱥᱮᱨᱮᱧ ᱫᱷᱚᱨᱚᱢ ᱟᱠᱷᱲᱟ ᱦᱚᱸ ᱫᱷᱚᱨᱚᱢ ᱠᱚᱦᱚᱸ ᱦᱟᱱᱛᱮ ᱱᱟᱛᱮᱜ ᱟᱛᱚ ᱢᱟᱱᱮ ᱟᱵᱚᱣᱟᱜ ᱮᱱᱮᱡ ᱥᱮᱨᱮᱧ ᱡᱟᱛᱮ ᱟᱞᱚ ᱟᱫᱚᱜ ᱢᱟ ᱥᱟᱵ ᱫᱚᱦᱚᱭ ᱞᱟᱹᱜᱤᱫ ᱛᱮ ᱚᱱᱟᱛᱮ ᱟᱹᱭᱩᱵ ᱵᱮᱲᱟ ᱫᱚ ᱫᱤᱱᱜᱮ ᱠᱟᱹᱴᱤᱡ ᱠᱟᱹᱴᱤᱡ ᱞᱮ ᱟᱠᱷᱲᱟᱣᱟᱜᱼᱟ ᱚᱸᱰᱮ ᱫᱷᱚᱨᱚᱢ ᱟᱠᱷᱲᱟ ᱨᱮᱜᱮ ᱞᱟᱸᱜᱽᱲᱮ ᱫᱚᱞᱮ ᱮᱱᱮᱡᱟᱜᱼᱟ ᱢᱚᱬᱮ ᱟᱠᱷᱲᱟ ᱨᱮᱦᱚᱸ ᱯᱮ ᱟᱠᱷᱲᱟ ᱨᱮᱦᱚᱸ ᱚᱱᱠᱟᱞᱮ ᱮᱱᱮᱡ ᱥᱮᱨᱮᱧᱟ ᱚᱱᱟ ᱠᱟᱹᱢᱤ ᱞᱟᱸᱝᱜᱟ ᱯᱷᱟᱨᱪᱟ ᱦᱚᱛᱮᱫ ᱛᱮ